ᱤᱧ ᱟᱯᱮ ᱴᱷᱮᱱ ᱠᱷᱚᱱ ᱯᱟᱥᱛᱟᱧ ᱚᱰᱟᱨ ᱠᱟᱫᱟ ᱮᱠᱷᱚᱱᱳ ᱵᱟᱹᱧ ᱧᱟᱢ ᱠᱟᱫᱟ ᱛᱤᱱ ᱥᱚᱢᱚᱭ ᱯᱮ ᱟᱹᱜᱩ ᱤᱧᱟ ᱤᱧᱟᱹᱜ ᱴᱷᱤᱠᱟᱹ ᱵᱩᱴᱟᱹ ᱫᱚ ᱦᱩᱭᱩᱜ ᱠᱟᱱᱟ ᱟᱹᱛᱩ ᱢᱩᱨᱜᱟᱵᱚᱱᱤ ᱯᱳᱥᱴᱚ ᱩᱥᱟᱰᱤᱦᱤ ᱛᱷᱟᱱᱟ ᱤᱞᱟᱢᱵᱟᱡᱟᱨ ᱡᱮᱞᱟ ᱵᱤᱨᱵᱷᱩᱢ ᱯᱟᱥᱛᱟ ᱨᱮᱱᱟᱜ ᱫᱟᱢ ᱫᱚ ᱛᱤᱱᱟᱹᱜ ᱚᱱᱟ ᱡᱚᱛᱚ ᱞᱟᱹᱭ ᱤᱧ ᱯᱮ ᱟᱨ ᱚᱠᱟ ᱥᱚᱢᱚᱭ ᱯᱮ ᱟᱹᱜᱩ ᱤᱧᱟᱹ ᱛᱤᱱ ᱥᱚᱢᱚᱭ ᱯᱮ ᱟᱹᱜᱩ ᱤᱧᱟᱹ ᱢᱚᱸᱡ ᱛᱮ ᱞᱟᱹᱭ ᱤᱧ ᱯᱮ ᱤᱧ ᱚᱱᱟ ᱮᱯ ᱨᱮᱦᱚᱧ ᱠᱩᱞᱤ ᱡᱚᱝ ᱠᱟᱱᱟ ᱟᱨ ᱯᱷᱳᱱ ᱛᱮᱦᱚᱧ ᱠᱩᱞᱤ ᱡᱚᱝ ᱠᱟᱱᱟ ᱛᱤᱱ ᱥᱚᱢᱚᱭ ᱯᱮ ᱟᱹᱜᱩ ᱤᱧ ᱠᱟᱱᱟ ᱛᱤᱱᱟᱹᱜ ᱛᱟᱲᱟᱛᱟᱹᱲᱤ ᱯᱮ ᱟᱹᱜᱩ ᱟᱹᱧ ᱠᱟᱱᱟ ᱩᱱᱟᱹᱜ ᱛᱟᱲᱟᱛᱟᱲᱤ ᱜᱮ ᱵᱷᱟᱹᱜᱤᱜᱼᱟ ᱤᱧ ᱟᱞᱮ ᱯᱨᱟᱭᱢᱟᱨᱤ ᱤᱥᱠᱩᱞ ᱟᱞᱮ ᱢᱩᱨᱜᱟᱵᱚᱱᱤ ᱯᱨᱟᱭᱢᱟᱨᱤ ᱤᱥᱠᱩᱞ ᱴᱷᱮᱱ ᱯᱮ ᱟᱹᱜᱩ ᱤᱧᱟ ᱤᱧ ᱚᱱᱰᱟ ᱠᱷᱟᱱᱜᱮ ᱰᱮᱞᱤᱵᱷᱟᱨᱤ ᱦᱟᱛᱟᱣᱟ ᱟᱞᱚᱯᱮ ᱫᱮᱨᱤᱭᱟ ᱡᱚᱛᱚ ᱛᱟᱲᱟᱛᱟᱲᱤ ᱥᱚᱢᱵᱷᱚᱵ ᱤᱧ ᱯᱣᱮ ᱟᱹᱜᱩ ᱤᱧᱟ ᱱᱤᱭᱟᱹ ᱡᱟᱸᱦᱟᱛᱤᱱᱟᱹᱜ ᱛᱟᱲᱟᱛᱟᱲᱤ ᱞᱚᱜᱚᱱ ᱯᱮ ᱟᱹᱜᱩ ᱤᱧᱟᱹ ᱡᱚᱢᱟᱜ ᱡᱤᱱᱤᱥ ᱠᱟᱱᱟ ᱛᱤᱱᱟᱹᱜ ᱛᱟᱲᱟᱛᱟᱲᱤ ᱯᱮ ᱟᱹᱜᱩ ᱤᱧᱟ ᱩᱱᱟᱹᱜ ᱛᱟᱲᱟᱛᱟᱲᱤ ᱵᱷᱟᱹᱜᱤᱜᱼ ᱟ ᱱᱤᱭᱟᱹ ᱜᱮ ᱢᱮᱱᱫᱟ ᱰᱮᱞᱤᱵᱷᱟᱨᱤ ᱵᱚᱭ ᱴᱷᱮᱱ ᱱᱮᱦᱚᱨ ᱠᱟᱱᱟ ᱡᱚᱛᱚ ᱛᱟᱲᱟᱛᱟᱲᱤ ᱱᱤᱭᱟᱹᱢ ᱟᱹᱜᱩ ᱦᱚᱴᱚ ᱟᱹᱧᱟ